ᱤᱧ ᱫᱚ ᱨᱩᱭ ᱦᱟᱹᱠᱩ ᱡᱟᱹᱥᱛᱤ ᱥᱟᱵᱽ ᱥᱟᱱᱟᱧᱟ ᱪᱤᱠᱹᱟᱛᱮ ᱨᱩᱭ ᱦᱟᱹᱠᱩ ᱡᱚᱛᱚ ᱦᱟᱹᱠᱩ ᱠᱷᱚᱱ ᱟᱹᱰᱤ ᱠᱚ ᱥᱤᱵᱤᱞᱟ ᱟᱨ ᱨᱩᱭ ᱦᱟᱹᱠᱩᱣᱟᱜ ᱡᱚᱛᱚ ᱦᱟᱹᱠᱩ ᱠᱷᱚᱱ ᱦᱚᱸ ᱟᱹᱰᱤ ᱵᱮᱥ ᱥᱤᱵᱤᱞ ᱦᱚᱸ ᱟᱨ ᱴᱮᱥᱴ ᱦᱚᱸ ᱛᱟᱠᱚ ᱢᱮᱱᱟᱜᱼᱟᱱ ᱟᱨ ᱱᱚᱣᱟ ᱠᱚᱨᱮ ᱡᱟᱹᱥᱛᱤ ᱦᱟᱹᱠᱩ ᱫᱚ ᱯᱩᱴᱷᱤ ᱦᱟᱹᱠᱩ ᱜᱮᱠᱚ ᱛᱟᱦᱮᱱᱟ ᱪᱤᱠᱟᱹᱛᱮ ᱯᱩᱴᱷᱤ ᱦᱟᱹᱠᱩ ᱫᱚ ᱥᱟᱞ ᱨᱮ ᱟᱹᱰᱤ ᱰᱷᱮᱨ ᱠᱚ ᱦᱚᱯᱚᱱ ᱫᱟᱲᱮᱭᱟᱠᱚᱣᱟ ᱟᱨ ᱦᱟᱹᱠᱩ ᱫᱚ ᱱᱚᱣᱟ ᱠᱚᱨᱮ ᱨᱩᱭ ᱠᱟᱛᱞᱟ ᱢᱟᱜᱽᱨᱤ ᱜᱟᱹᱬᱟᱹᱭ ᱯᱩᱴᱷᱤ ᱰᱟᱹᱲᱠᱤᱱ ᱟᱨ ᱟᱹᱰᱤ ᱟᱨᱚᱦᱚᱸ ᱟᱹᱰᱤ ᱦᱟᱹᱠᱩ ᱠᱚ ᱛᱟᱦᱮᱱᱟ ᱱᱚᱣᱟ ᱠᱚᱨᱮ ᱱᱚᱣᱟ ᱠᱚ ᱦᱟᱹᱠᱩ ᱫᱚ ᱡᱟᱹᱥᱛᱤ ᱫᱚ ᱯᱩᱴᱷᱤ ᱦᱟᱹᱠᱩ ᱜᱮᱠᱚ ᱛᱟᱦᱮᱱᱟ ᱪᱤᱠᱟᱹᱛᱮ ᱯᱩᱴᱷᱤ ᱦᱟᱹᱠᱩ ᱫᱚ ᱵᱟᱹᱫ ᱵᱟᱹᱭᱦᱟᱹᱲ ᱨᱮᱜᱮ ᱠᱚ ᱡᱟᱹᱥᱛᱤ ᱠᱚ ᱨᱟᱠᱟᱵᱽᱼᱟ ᱟᱨ ᱟᱲᱟᱜ ᱦᱟᱹᱠᱩ ᱡᱟᱦᱟᱸᱞᱮᱠᱟ ᱨᱩᱭ ᱠᱟᱛᱞᱟ ᱦᱟᱹᱠᱩ ᱫᱚ ᱩᱱᱠᱩ ᱫᱚᱠᱚ ᱟᱲᱟᱜ ᱦᱩᱭᱩᱜᱼᱟ ᱡᱟᱦᱟᱸᱞᱮᱠᱟ ᱜᱟᱹᱰᱭᱟᱹ ᱟᱦᱟᱨ ᱠᱚᱨᱮᱢ ᱟᱲᱟᱜ ᱫᱟᱲᱮᱭᱟᱠᱚᱣᱟ ᱟᱨ ᱦᱟᱹᱠᱩᱣᱟᱜ ᱤᱭᱟᱹ ᱫᱚ ᱡᱚᱛᱚ ᱠᱷᱚᱱ ᱡᱤᱵᱚᱱ ᱫᱚ ᱫᱟᱜ ᱠᱟᱱᱟ ᱫᱟᱜ ᱡᱩᱫᱤ ᱢᱮᱱᱟᱜᱼᱟ ᱮᱱᱠᱷᱟᱱ ᱦᱟᱹᱠᱩ ᱦᱚᱸᱠᱚ ᱢᱮᱱᱟᱜ ᱠᱚᱣᱟ ᱟᱨ ᱦᱟᱹᱠᱩᱣᱟᱜ ᱜᱚᱱᱚᱝ ᱫᱚ ᱱᱚᱣᱟ ᱠᱚᱨᱮ ᱡᱟᱦᱟᱸᱞᱮᱠᱟ ᱪᱟᱞᱟᱜ ᱠᱟᱱᱟ ᱢᱟᱱᱮ ᱡᱟᱦᱟᱸᱞᱮᱠᱟ ᱡᱩᱫᱤ ᱡᱷᱚᱛᱚ ᱦᱚᱲ ᱠᱚ ᱥᱟᱵᱽ ᱠᱚᱣᱟ ᱚᱱᱟ ᱟᱫᱷᱟᱨ ᱛᱮ ᱮᱠᱥᱚ ᱴᱟᱠᱟ ᱠᱷᱚᱱ ᱫᱩᱥᱚ ᱴᱟᱠᱟ ᱫᱷᱟᱹᱵᱤᱡᱽ ᱨᱮᱹᱴ ᱢᱮᱱᱟᱜᱼᱟ ᱟᱨ ᱦᱟᱹᱠᱩ ᱫᱚ ᱰᱷᱮᱨ ᱫᱚ ᱟᱥᱟᱲ ᱵᱚᱸᱜᱟ ᱜᱮᱠᱚ ᱦᱟᱹᱠᱩᱜᱼᱟ ᱟᱨ ᱟᱥᱟᱲ ᱵᱚᱸᱜᱟ ᱫᱚ ᱦᱟᱹᱠᱩᱣᱟᱜ ᱨᱮᱹᱴ ᱫᱚ ᱟᱹᱰᱤ ᱜᱮ ᱠᱚᱢᱚᱜᱼᱟ ᱟᱨ ᱡᱟᱹᱥᱛᱤ ᱫᱚ ᱥᱤᱛᱩᱝ ᱫᱤᱱ ᱦᱚᱸ ᱠᱚ ᱦᱟᱹᱠᱩ ᱫᱚᱠᱚ ᱥᱟᱵ ᱠᱚᱜᱮᱭᱟ ᱪᱤᱠᱟᱹᱛᱮ ᱟᱦᱟᱨ ᱯᱩᱠᱷᱨᱤ ᱫᱟᱜ ᱪᱟᱵᱟᱜᱼᱟ ᱚᱱᱟ ᱠᱷᱟᱹᱛᱤᱨ ᱛᱮ ᱦᱟᱹᱠᱩ ᱟᱹᱰᱤ ᱥᱚᱠᱛᱚ ᱠᱚ ᱧᱟᱢᱚᱜᱼᱟ ᱡᱟᱦᱟᱸᱞᱮᱠᱟ ᱢᱩᱰᱩ ᱠᱚᱨᱮ ᱦᱚᱸ ᱦᱟᱹᱠᱩ ᱦᱚᱸ ᱦᱟᱹᱠᱩ ᱟᱠᱚ ᱫᱚᱢᱮ ᱞᱤᱠᱤᱱ ᱚᱱᱟ ᱠᱚᱨᱮ ᱫᱚ ᱰᱷᱮᱨ ᱫᱚ ᱜᱟᱺᱬᱟᱺᱭ ᱦᱟᱹᱠᱩ ᱟᱨ ᱤᱭᱟᱹ ᱜᱟᱹᱬᱟᱹ ᱦᱟᱹᱠᱩ ᱯᱩᱴᱷᱤ ᱦᱟᱹᱠᱩ ᱟᱨ ᱤᱪᱟᱹᱜ ᱦᱟᱹᱠᱩ ᱠᱚ ᱧᱟᱢᱚᱜᱼᱟ